ᱟᱞᱮ ᱞᱮ ᱫᱟᱠᱟ ᱩᱛᱩᱭᱟ ᱪᱮᱫᱞᱮᱠᱟ ᱟᱹᱰᱤ ᱠᱚᱥᱴᱚ ᱛᱮᱜᱮ ᱟᱞᱮ ᱥᱮᱫ ᱫᱚ ᱜᱮᱥ ᱠᱚᱦᱚᱸ ᱵᱟᱹᱱᱩᱜᱼᱟ ᱥᱟᱦᱟᱱ ᱛᱮᱜᱮ ᱤᱥᱤᱱ ᱦᱩᱭᱩᱜ ᱛᱟᱞᱮᱭᱟ ᱥᱟᱦᱟᱱ ᱞᱮ ᱟᱹᱜᱩᱭᱟ ᱛᱟᱨᱯᱚᱨ ᱟᱞᱮ ᱫᱟᱠᱟ ᱞᱮ ᱪᱚᱸᱫᱟᱭᱟ ᱛᱚ ᱥᱟᱦᱟᱱ ᱟᱹᱜᱩ ᱦᱚᱸ ᱥᱟᱺᱜᱤᱧ ᱦᱮᱸ ᱚᱱᱠᱟ ᱫᱚ ᱵᱟᱝ ᱥᱟᱺᱜᱤᱧᱟ ᱢᱟᱱᱮ ᱚᱱᱠᱟ ᱥᱟᱺᱜᱤᱧ ᱫᱚ ᱡᱟᱹᱥᱛᱤ ᱫᱚ ᱵᱟᱝ ᱪᱟᱞᱟᱜ ᱦᱩᱭᱩᱜᱼᱟ ᱥᱩᱨ ᱨᱮᱜᱮ ᱧᱟᱢᱚᱜᱼᱟ ᱛᱚ ᱥᱟᱦᱟᱱ ᱟᱹᱜᱩ ᱠᱟᱛᱮᱫ ᱥᱟᱦᱟᱱ ᱛᱮᱜᱮ ᱞᱮ ᱪᱚᱸᱫᱟᱭᱟ ᱛᱚ ᱥᱟᱦᱟᱱ ᱞᱮ ᱟᱹᱜᱩ ᱠᱮᱫᱟ ᱛᱟᱨᱯᱚᱨ ᱤᱧ ᱫᱟᱠᱟᱧ ᱪᱚᱸᱫᱟ ᱠᱮᱫᱟ ᱫᱟᱠᱟᱧ ᱪᱚᱸᱫᱟ ᱠᱮᱫᱟ ᱛᱟᱯᱚᱨ ᱤᱧ ᱫᱟᱠᱟᱧ ᱟᱬᱜᱚ ᱠᱮᱫᱟ ᱛᱚ ᱫᱟᱠᱟᱧ ᱟᱬᱜᱚ ᱠᱮᱫᱟ ᱛᱟᱨᱯᱚᱨᱮ ᱤᱧ ᱩᱛᱩᱧ ᱪᱚᱸᱫᱟᱭᱟ ᱛᱚ ᱤᱧ ᱩᱛᱩ ᱠᱤᱫᱟᱹᱧ ᱤᱧ ᱩᱛᱩᱭᱟᱹᱧ ᱡᱤᱞ ᱠᱚᱦᱚᱧ ᱩᱛᱩᱭᱟ ᱥᱚᱵᱽᱡᱤ ᱠᱚᱦᱚᱸ ᱤᱧ ᱥᱟᱱᱟᱢᱟᱜ ᱜᱤᱧ ᱩᱛᱩᱭᱟ ᱛᱚ ᱡᱤᱞ ᱠᱚᱦᱚᱧ ᱩᱛᱩ ᱞᱮᱠᱷᱟᱱ ᱤᱧ ᱡᱩᱫᱤ ᱡᱤᱞ ᱠᱚᱧ ᱩᱛᱩᱭᱟ ᱛᱚ ᱥᱚᱨᱦᱟᱭ ᱨᱮᱦᱚᱸ ᱡᱤᱞ ᱠᱚ ᱩᱛᱩᱭᱟᱞᱮ ᱯᱤᱴᱷᱟᱹ ᱦᱚᱸᱞᱮ ᱯᱤᱴᱷᱟᱹᱭᱟ ᱥᱟᱱᱟᱢᱟᱜ ᱜᱮᱛᱚ ᱤᱧ ᱡᱤᱞ ᱠᱚᱧ ᱩᱛᱩᱭ ᱞᱮᱠᱷᱟᱱ ᱪᱮᱫ ᱠᱚ ᱚᱱᱟ ᱠᱚᱨᱮ ᱮᱢᱟᱜ ᱞᱟᱜᱟᱣᱤᱧᱟ ᱥᱟᱥᱟᱝ ᱠᱚ ᱵᱩᱞᱩᱝ ᱠᱚ ᱯᱮᱸᱭᱟᱡᱽ ᱠᱚ ᱨᱟ ᱥᱩᱱ ᱠᱚ ᱟᱫᱟ ᱠᱚ ᱟᱫᱟ ᱠᱚ ᱛᱟᱨᱯᱚᱨᱮ ᱥᱟᱱᱟᱢᱤᱧ ᱮᱢᱟᱣᱟᱜᱼᱟ ᱛᱟᱨᱯᱚᱨᱮ ᱤᱧ ᱚᱱᱟ ᱠᱚ ᱥᱟᱱᱟᱢᱜ ᱤᱧ ᱥᱩᱨ ᱠᱟᱜᱼᱟ ᱢᱟᱲᱟᱝᱛᱮ ᱛᱟᱨᱯᱚᱨᱮ ᱤᱧ ᱩᱛᱩᱭᱤᱧ ᱛᱟᱨᱯᱚᱨ ᱤᱧᱟᱹᱜ ᱩᱛᱩ ᱠᱚᱢᱯᱞᱤᱴᱮᱱ ᱛᱤᱧᱟᱹ ᱚᱱᱟ ᱫᱚ ᱛᱟᱨᱯᱚᱨ ᱤᱧ ᱡᱩᱫᱤ ᱢᱚᱱᱮᱭᱟᱹᱧ ᱤᱧ ᱡᱤᱞᱤᱧ ᱩᱛᱩᱭᱟ ᱛᱚ ᱚᱸᱰᱮ ᱠᱷᱚᱱ ᱜᱮ ᱤᱧ ᱵᱷᱟᱹᱡᱤ ᱠᱤᱫᱟᱹᱧ ᱛᱟᱨᱯᱚᱨᱮ ᱜᱮ ᱤᱧ ᱡᱤᱞᱤᱧ ᱦᱟᱛᱟᱣ ᱠᱮᱫᱟ ᱛᱟᱨᱯᱚᱨᱮ ᱤᱧ ᱡᱤᱞᱤᱧ ᱩᱛᱩ ᱠᱮᱫᱟ ᱡᱤᱞᱤᱧ ᱩᱛᱩ ᱠᱮᱫᱟ ᱛᱟᱨᱯᱚᱨᱮ ᱤᱧ ᱚᱱᱟᱧ ᱵᱷᱤᱱᱟᱹ ᱠᱮᱫᱟ ᱛᱟᱨᱯᱚᱨᱮ ᱤᱧ ᱚᱱᱟ ᱵᱷᱟᱠᱨᱟ ᱠᱟᱛᱮᱫ ᱤᱧ ᱚᱱᱟ ᱦᱚᱞᱚᱝ ᱨᱮ ᱤᱧ ᱚᱱᱟᱧ ᱢᱮᱥᱟ ᱠᱮᱫᱟ ᱛᱟᱨᱯᱚᱨᱮ ᱤᱧ ᱥᱤᱯᱤ ᱠᱮᱫᱟ ᱛᱟᱨᱯᱚᱨᱮ ᱤᱧ ᱯᱤᱴᱷᱟᱹᱭᱟ ᱛᱚ ᱤᱧ ᱯᱤᱴᱷᱟᱹᱭᱟᱹᱧ ᱛᱟᱨᱯᱚᱨᱮ ᱡᱤᱞ ᱯᱤᱴᱷᱟᱹ ᱦᱚᱸ ᱟᱹᱰᱤ ᱵᱮᱥ ᱵᱩᱡᱩᱜ ᱜᱮᱭᱟ ᱚᱱᱟ ᱛᱚ ᱤᱧ ᱯᱤᱴᱷᱟᱹ ᱠᱮᱫᱟ ᱡᱚᱢ ᱠᱮᱫᱟ ᱞᱮ ᱛᱟᱨᱯᱚᱨ ᱤᱧ ᱥᱚᱵᱽᱡᱤ ᱠᱚᱦᱚᱧ ᱵᱮᱱᱟᱣ ᱜᱮᱭᱟ ᱛᱚ ᱥᱚᱵᱽᱡᱤ ᱠᱚᱦᱚᱸ ᱤᱧ ᱟᱹᱞᱩ ᱵᱮᱸᱜᱟᱲ ᱵᱮᱞᱟᱛᱤ ᱚᱱᱟ ᱠᱚᱨᱮᱱᱟᱜ ᱥᱚᱵᱽᱡᱤᱧ ᱵᱮᱱᱟᱣᱟ ᱛᱚ ᱥᱚᱵᱽᱡᱤ ᱵᱮᱱᱟᱣ ᱥᱚᱢᱚᱭ ᱦᱚᱸ ᱥᱟᱥᱟᱝ ᱠᱚ ᱟᱫᱟ ᱠᱚ ᱟᱫᱟ ᱠᱚ ᱯᱮᱸᱭᱟᱡᱽ ᱠᱚ ᱨᱟᱹᱥᱩᱱ ᱠᱚ ᱥᱟᱱᱟᱢᱟᱜ ᱜᱮ ᱤᱧ ᱥᱩᱨ ᱞᱟᱜᱟᱣᱤᱧᱟᱹ ᱛᱟᱨᱯᱚᱨ ᱤᱧ ᱩᱛᱩᱭᱟᱹᱧ ᱛᱚ ᱩᱛᱩᱭᱟᱹᱧ ᱩᱛᱩ ᱫᱟᱠᱟ ᱩᱛᱩ ᱥᱚᱢᱚᱭ ᱦᱚᱸ ᱟᱹᱰᱤ ᱥᱚᱛᱚᱨᱠᱚ ᱜᱮ ᱛᱟᱦᱮᱸ ᱞᱟᱜᱟᱣᱚᱜᱼᱟ ᱪᱮᱫᱟᱜ ᱥᱮ ᱥᱟᱦᱟᱱ ᱛᱮ ᱚᱱᱟ ᱤᱥᱤᱱ ᱛᱚ ᱟᱭᱢᱟ ᱡᱩᱞᱩᱜ ᱜᱮᱭᱟ ᱥᱟᱦᱟᱱ ᱢᱟ ᱠᱟᱹᱴᱤᱡ ᱜᱚᱴᱟ ᱛᱩᱞᱦᱟᱹ ᱠᱷᱚᱱ ᱛᱟᱨᱯᱚᱨᱮ ᱦᱚᱸ ᱡᱩᱫᱤ ᱰᱷᱮᱨ ᱥᱟᱦᱟᱱᱮᱢ ᱥᱟᱸᱵᱟᱣᱟ ᱢᱟᱱᱮ ᱴᱷᱮᱠᱟᱣᱟᱢ ᱛᱚ ᱜᱚᱴᱟ ᱜᱮ ᱯᱟᱥᱱᱟᱣᱚᱜᱼᱟ ᱛᱚ ᱟᱭᱢᱟ ᱥᱟᱦᱟᱱ ᱩᱱᱟᱹᱜ ᱜᱟᱱ ᱵᱟᱭ ᱴᱷᱮᱠᱟᱣ ᱫᱚᱨᱠᱟᱨᱚᱜᱼᱟ ᱪᱮᱫᱟᱜ ᱥᱮ ᱵᱟᱝᱠᱷᱟᱱ ᱤᱧ ᱦᱚᱸ ᱜᱮᱸᱫᱽᱨᱮᱡ ᱛᱮ ᱡᱩᱫᱤ ᱤᱧ ᱫᱟᱠᱟ ᱩᱛᱩᱧ ᱟᱬᱜᱚᱭᱤᱧ ᱥᱮ ᱛᱚ ᱤᱧ ᱫᱟᱠᱟ ᱩᱛᱩᱧ ᱟᱬᱜᱚᱭᱟ ᱛᱚ ᱡᱩᱫᱤ ᱡᱟᱹᱥᱛᱤ ᱥᱟᱦᱟᱱᱤᱧ ᱠᱷᱳᱲ ᱠᱟᱜᱼᱟ ᱥᱟᱸᱵᱟᱣ ᱠᱟᱜᱼᱟᱹᱧ ᱢᱟᱱᱮ ᱛᱚ ᱛᱚᱠᱷᱚᱱ ᱤᱧ ᱥᱟᱸᱵᱟᱣ ᱠᱟᱜᱼᱤᱧ ᱰᱷᱮᱨ ᱧᱚᱜ ᱥᱟᱦᱟᱱ ᱛᱚ ᱡᱩᱫᱤᱧ ᱟᱬᱜᱚᱭᱟ ᱛᱚ ᱡᱩᱫᱤ ᱡᱷᱟᱜ ᱮᱱᱟ ᱛᱚ ᱡᱟᱦᱟᱸ ᱠᱟᱛᱮᱫ ᱚᱱᱟ ᱡᱟᱦᱟᱸ ᱞᱩᱜᱽᱲᱤᱡ ᱛᱮ ᱤᱧ ᱟᱬᱜᱚᱭᱟ ᱛᱚ ᱚᱱᱟ ᱨᱮ ᱡᱩᱫᱤ ᱡᱷᱟᱜᱚᱜᱼᱟ ᱛᱚ ᱤᱧ ᱦᱚᱸ ᱥᱚᱛᱚᱨᱠᱚ ᱛᱟᱦᱮᱱ ᱞᱟᱜᱟᱣᱤᱧᱟ ᱪᱮᱫᱟᱜ ᱥᱮ ᱥᱚᱛᱚᱨᱠᱚ ᱵᱟᱹᱧ ᱛᱟᱦᱮᱸᱞᱮᱱᱠᱷᱟᱱ ᱤᱧ ᱦᱚᱧ ᱞᱚ ᱫᱟᱲᱮᱭᱟᱜᱼᱟ ᱚᱱᱟ ᱠᱷᱟᱹᱛᱤᱨ ᱛᱤᱧ ᱢᱮᱱᱫᱟ ᱢᱟᱱᱮ ᱵᱷᱟᱹᱞᱤ ᱠᱷᱚᱱ ᱜᱮ ᱫᱟᱠᱟ ᱩᱛᱩᱭ ᱦᱩᱭᱩᱜᱼᱟ ᱠᱟᱹᱴᱤᱡ ᱵᱮᱥ ᱧᱚᱜ ᱛᱟᱦᱮᱱ ᱞᱟᱜᱟᱜᱼᱟ